ᱦᱚᱸ ᱤᱧ ᱚᱱᱠᱟᱱ ᱢᱤᱫ ᱫᱷᱟᱣ ᱟᱞᱮ ᱜᱟᱛᱮ ᱠᱚᱲᱟ ᱠᱚ ᱥᱟᱞᱟᱜ ᱩᱢᱩᱜᱼᱞᱮ ᱪᱟᱞᱟᱣ ᱟᱠᱟᱱᱟ ᱜᱟᱹᱰᱤᱭᱟᱹ ᱨᱮ ᱩᱢᱚᱜ ᱚᱠᱛᱚ ᱨᱮ ᱤᱧ ᱯᱟᱭᱨᱟ ᱵᱟᱝ ᱵᱟᱲᱟᱭ ᱛᱟᱦᱮᱱᱤᱧ ᱩᱱᱩᱢᱚᱜ ᱠᱟᱱ ᱚᱠᱛᱚ ᱨᱮ ᱢᱤᱫᱴᱟᱝ ᱜᱟᱛᱮ ᱠᱚᱲᱟᱭ ᱢᱟᱱᱮ ᱵᱟᱧᱪᱟᱣ ᱠᱤᱫᱤᱧᱟ ᱟᱨ ᱚᱰᱳᱠ ᱠᱤᱫᱤᱧᱟ ᱟᱹᱰᱤ ᱥᱚᱠᱛᱚ ᱫᱟᱜ ᱠᱚᱧ ᱧᱩ ᱦᱩᱭ ᱞᱮᱱᱟ ᱟᱹᱰᱤ ᱠᱚᱥᱴᱚᱛᱤᱧ ᱵᱟᱧᱪᱟᱣ ᱠᱤᱫᱤᱧᱟᱭ ᱤᱥᱠᱮᱵᱟᱫᱤᱧ ᱩᱭᱦᱟᱹᱨ ᱠᱮᱜᱼᱟᱹᱧ ᱪᱟᱞᱟᱣᱮᱱ ᱥᱮᱨᱢᱟᱜᱮ ᱚᱱᱠᱟᱜᱮ ᱟᱞᱮ ᱦᱚᱸᱞᱮ ᱪᱟᱞᱟᱣ ᱟᱠᱟᱱᱟ ᱩᱢᱩᱜ ᱢᱤᱫᱴᱟᱝ ᱜᱤᱫᱟᱹᱨ ᱩᱱᱩᱢᱚᱜ ᱠᱟᱱ ᱛᱟᱦᱮᱸᱜ ᱮ ᱫᱟᱜ ᱨᱮ ᱯᱟᱭᱨᱟ ᱵᱟᱭ ᱵᱟᱲᱟᱭ ᱛᱟᱦᱮᱱ ᱩᱱᱤ ᱟᱹᱰᱤ ᱛᱟᱭᱚᱢ ᱧᱮᱞ ᱠᱤᱫᱟᱹᱧ ᱩᱱᱩᱢᱚᱜ ᱠᱟᱱᱟᱭ ᱮᱱᱠᱷᱟᱱ ᱪᱟᱞᱟᱣ ᱠᱟᱛᱮᱫ ᱟᱹᱰᱤ ᱠᱚᱥᱴᱚ ᱯᱟᱭᱨᱟ ᱠᱟᱛᱮ ᱩᱱᱤ ᱠᱤᱱ ᱵᱟᱪᱟᱣ ᱠᱮᱫᱮᱭᱟ ᱟᱨ ᱚᱰᱚᱠ ᱠᱮᱫᱮᱭᱟ ᱟᱨ ᱩᱱᱤ ᱵᱟᱪᱷᱟᱣ ᱠᱟᱛᱮᱢ ᱛᱚᱨᱡᱤᱭᱟᱹ ᱨᱮ ᱟᱹᱰᱤ ᱨᱟᱹᱥᱠᱟᱹ ᱟᱨ ᱠᱩᱥᱤᱧ ᱵᱩᱡᱷᱟᱹᱣ ᱠᱮᱜᱼᱟ ᱡᱮ ᱡᱟᱦᱟᱸᱭ ᱡᱟᱦᱟᱸᱛᱤᱥ ᱱᱚᱝᱠᱟᱜᱮ ᱟᱨᱚ ᱤᱭᱟᱹ ᱫᱩᱠ ᱨᱮ ᱯᱟᱲᱟᱣ ᱠᱚᱣᱟ ᱩᱱᱠᱩᱧ ᱥᱟᱦᱟᱡᱽᱡᱚ ᱫᱟᱲᱮ ᱟᱠᱚᱣᱟ